ᱦᱮᱞᱳ ᱦᱮᱞᱳ ᱚᱻ ᱟᱢᱫᱚ ᱥᱟᱹᱜᱩᱱ ᱟᱡ ᱵᱟᱵᱟ ᱜᱮᱛᱚ ᱦᱮᱸ ᱟᱨ ᱠᱟᱞᱤ ᱫᱤᱜᱷᱤ ᱯᱨᱟᱭᱢᱟᱨᱤ ᱤᱥᱠᱩᱞ ᱨᱮᱱ ᱢᱟᱥᱴᱟᱨ ᱢᱮᱱ ᱮᱫᱟᱹᱧ ᱦᱮᱸ ᱛᱳ ᱠᱟᱛᱷᱟ ᱫᱚ ᱦᱮᱸ ᱢᱟ ᱡᱚᱦᱟᱨ ᱜᱮ ᱱᱟᱦᱟᱜ ᱟᱫᱚ ᱠᱟᱛᱷᱟ ᱫᱚ ᱦᱩᱭᱩᱜ ᱠᱟᱱᱟ ᱩᱱᱤ ᱟᱹᱜᱩᱱ ᱵᱟᱝ ᱥᱮᱠᱮᱱᱰ ᱯᱨᱤᱭᱳᱰ ᱛᱟᱭᱚᱢ ᱠᱷᱚᱱ ᱪᱤᱠᱟᱹ ᱪᱚ ᱚᱱᱠᱟ ᱞᱟᱡ ᱦᱟᱹᱥᱩ ᱧᱟᱢ ᱠᱟᱫᱮᱭᱟ ᱦᱮᱸ ᱞᱟᱡ ᱦᱟᱹᱥᱩᱭᱮᱫᱮᱭᱟ ᱢᱚᱡᱽ ᱵᱟᱭ ᱟᱹᱭᱠᱟᱹᱣ ᱮᱫᱟ ᱛᱷᱚᱲᱟ ᱩᱪᱷᱞᱟᱹᱣ ᱦᱚᱸᱭ ᱩᱪᱷᱞᱟᱹᱣ ᱵᱟᱲᱟ ᱠᱮᱫᱟᱭ ᱟᱨᱠᱤ ᱦᱮᱸ ᱟᱫᱚ ᱡᱟᱭᱦᱳᱠ ᱯᱨᱚᱛᱷᱚᱢ ᱢᱚᱛᱚ ᱫᱚ ᱟᱞᱮ ᱤᱥᱠᱩᱞ ᱠᱷᱚᱱᱜᱮ ᱱᱟᱦᱟᱜ ᱚᱱᱮ ᱴᱮᱵᱽᱞᱮᱴ ᱠᱚᱞᱮ ᱮᱢ ᱠᱟᱣᱫᱮᱭᱟ ᱨᱟᱱ ᱞᱮ ᱮᱢ ᱠᱟᱣᱫᱮᱭᱟ ᱦᱮᱸ ᱟᱫᱚ ᱱᱤᱛᱚᱜ ᱱᱚᱝᱠᱟᱱᱟᱜ ᱠᱟᱛᱷᱟ ᱦᱩᱭᱩᱜ ᱠᱟᱱᱟ ᱦᱚᱭᱛᱳ ᱱᱤᱛᱚᱜ ᱫᱚ ᱡᱤᱨᱟᱹᱣ ᱨᱮᱜᱮ ᱢᱮᱱᱟᱭᱟ ᱱᱟᱦᱟᱸᱜ ᱡᱩᱫᱤ ᱟᱢ ᱩᱥᱟᱹᱨᱟ ᱦᱮᱡ ᱠᱟᱛᱮᱫ ᱩᱱᱤ ᱦᱚᱥᱯᱤᱴᱟᱞ ᱥᱮᱫ ᱤᱫᱤ ᱨᱮᱭᱟᱜ ᱢᱤᱫᱴᱮᱱ ᱵᱮᱵᱚᱥᱛᱷᱟ ᱦᱩᱭ ᱞᱮᱱᱠᱷᱟᱱ ᱟᱹᱰᱤ ᱱᱟᱯᱟᱭ ᱠᱚᱜᱼᱟ ᱦᱮᱸ ᱟᱫᱚ ᱦᱮᱸ ᱟᱫᱚ ᱞᱚᱜᱚᱱ ᱛᱮ ᱦᱤᱡᱩᱜ ᱨᱮᱭᱟᱜ ᱢᱤᱫᱴᱮᱱ ᱨᱤᱠᱟᱹᱭ ᱢᱮᱥᱮ ᱦᱮᱸ ᱟᱨ ᱵᱟᱝᱠᱷᱟᱱ ᱚᱲᱟᱜ ᱤᱫᱤᱭᱮ ᱦᱩᱭᱩᱜᱼᱟ ᱛᱷᱚᱲᱟ ᱰᱟᱠᱛᱟᱨ ᱠᱷᱟᱱᱟ ᱨᱮ ᱤᱫᱤ ᱠᱟᱛᱮᱫ ᱦᱚᱸ ᱩᱱᱤ ᱨᱟᱱ ᱢᱮᱞ ᱪᱤᱠᱟᱹ ᱞᱮᱠᱟᱛᱮ ᱦᱚᱴᱟᱛ ᱦᱟᱹᱥᱩ ᱧᱟᱢ ᱠᱮᱫᱮᱭᱟ ᱜᱮᱥ ᱠᱚ ᱦᱩᱭ ᱟᱠᱟᱱ ᱛᱟᱭᱟ ᱥᱮ ᱪᱮᱫ ᱦᱮᱸ ᱦᱮᱸ ᱦᱮᱸ ᱦᱮᱸ ᱱᱤᱛᱚᱜ ᱫᱚ ᱨᱟᱱ ᱠᱚ ᱡᱚᱢ ᱠᱟᱛᱮᱫ ᱱᱟᱦᱟᱜ ᱡᱤᱨᱟᱹᱣ ᱨᱮᱜᱮ ᱢᱮᱱᱟᱭᱟ ᱡᱤᱨᱟᱹᱣ ᱨᱮᱜᱮ ᱢᱮᱱᱟᱭᱟ ᱦᱮᱸ ᱮᱱᱨᱮᱦᱚᱸ ᱛᱷᱚᱲᱟ ᱛᱷᱚᱲᱟ ᱦᱟᱹᱥᱩ ᱫᱚ ᱨᱟᱠᱟᱵ ᱟᱭ ᱠᱟᱱ ᱜᱮᱭᱟ ᱟᱫᱚ ᱚᱱᱟ ᱤᱭᱟᱹᱛᱮ ᱟᱢ ᱴᱷᱮᱱ ᱱᱚᱜᱼᱚᱭ ᱯᱷᱳᱱ ᱦᱩᱭ ᱮᱱᱟ ᱡᱟᱛᱮ ᱦᱮᱡ ᱞᱮᱱᱠᱷᱟᱱ ᱫᱚ ᱟᱨᱦᱚᱸ ᱩᱱᱤ ᱦᱚᱥᱯᱤᱴᱟᱞ ᱥᱮᱫ ᱤᱫᱤ ᱨᱮᱱᱟᱜ ᱵᱮᱵᱚᱥᱛᱷᱟ ᱦᱩᱭ ᱠᱚᱜᱼᱟ ᱥᱮ ᱰᱟᱠᱛᱟᱨ ᱴᱷᱮᱱ ᱧᱮᱞ ᱦᱚᱪᱚᱭᱮ ᱦᱮᱸ ᱦᱮᱸ ᱦᱮᱸ ᱦᱮᱸ ᱚ ᱦᱮᱸ ᱦᱮᱸ ᱟᱫᱚ ᱞᱚᱜᱚᱱ ᱛᱮᱜᱮ ᱦᱤᱡᱩᱜ ᱪᱮᱥᱴᱟᱭ ᱢᱮᱥᱮ ᱦᱮᱸ ᱦᱮᱸ ᱦᱮᱸ ᱦᱮᱸ ᱦᱮᱸ ᱦᱮᱸ ᱱᱟᱦᱟᱜ ᱴᱳᱴᱳ ᱵᱟᱞᱟ ᱦᱚᱸ ᱯᱷᱳᱱ ᱠᱟᱣᱫᱮᱭᱟ ᱯᱷᱳᱱ ᱟᱭᱟ ᱱᱟᱦᱟᱜ ᱦᱤᱡᱩᱜ ᱠᱟᱱᱟᱭ ᱦᱮᱸ ᱟᱞᱮ ᱫᱚ ᱡᱟᱦᱟᱱᱟᱜ ᱚᱥᱩᱵᱤᱫᱷᱟ ᱵᱟᱝ ᱦᱩᱭᱩᱜᱼᱟ ᱦᱮᱸ ᱦᱮᱸ ᱦᱮᱸ ᱦᱮᱸ ᱵᱟᱝ ᱱᱚᱸᱰᱮ ᱢᱮᱱᱟᱭ ᱜᱮᱭᱟ ᱴᱳᱴᱳ ᱵᱟᱞᱟ ᱢᱤᱫᱴᱮᱱ ᱦᱮᱸ ᱞᱟᱹᱭ ᱦᱩᱭ ᱠᱟᱱᱟ ᱦᱮᱸ ᱟᱢ ᱛᱷᱚᱲᱟ ᱞᱚᱜᱚᱱ ᱛᱮ ᱦᱮᱡ ᱜᱚᱫᱚᱜ ᱢᱮᱥᱮ ᱦᱮᱸ ᱦᱮᱸ ᱴᱷᱤᱠ ᱜᱮᱭᱟ ᱢᱟ ᱡᱚᱦᱟᱨ ᱜᱮ ᱢᱟ ᱦᱮᱸ ᱦᱮᱸ ᱦᱮᱸ ᱢᱟ ᱩᱥᱟᱹᱨᱟ ᱦᱤᱡᱩᱜ ᱢᱮ ᱡᱚᱦᱟᱨ ᱜᱮ